ᱦᱮᱞᱳ ᱢᱮᱱᱫᱟᱹᱧ ᱡᱮ ᱟᱯᱮ ᱛᱚ ᱯᱚᱪᱷᱤᱢ ᱵᱟᱝᱞᱟ ᱦᱚᱲ ᱪᱮᱫᱟᱜ ᱵᱟᱭᱨᱮ ᱠᱚ ᱪᱟᱞᱟᱜ ᱠᱟᱱᱟ ᱦᱮᱸ

ᱦᱮᱸ ᱦᱮᱸ ᱟᱨ ᱚᱠᱟ ᱠᱚᱨᱮ ᱠᱚ ᱥᱮᱱ ᱠᱟᱱᱟ ᱟᱯᱮ ᱠᱚᱨᱮᱱ ᱛᱤᱱᱟᱹᱜ ᱜᱟᱱ ᱟᱯᱮ ᱠᱚᱨᱮᱱ ᱛᱤᱱᱟᱹᱜ ᱜᱟᱱ ᱠᱚ ᱪᱟᱞᱟᱣ ᱠᱟᱱᱟ ᱦᱩᱸ ᱦᱮᱸ ᱴᱟᱠᱟ ᱨᱚᱡᱜᱟᱨ ᱨᱮᱱᱟᱜ ᱚᱱᱠᱟᱱᱟᱜ ᱵᱟᱹᱱᱩᱜᱼᱟ ᱟᱪᱪᱷᱟ ᱪᱷᱟ ᱦᱮᱸ ᱦᱮᱸ ᱴᱟᱠᱟ ᱯᱚᱭᱥᱟ ᱨᱮᱱᱟᱜ ᱵᱟᱹᱱᱩᱜᱼᱟ ᱨᱳᱡᱽᱜᱟᱨ ᱦᱮᱸ ᱟᱪᱪᱷᱟ ᱚᱸᱻ ᱱᱚᱣᱟ ᱠᱚᱨᱮ ᱫᱚ ᱠᱟᱹᱢᱤ ᱢᱟᱱᱮ ᱵᱟᱯᱮ ᱧᱟᱢᱟ ᱪᱮᱫ ᱪᱚᱝ ᱢᱟᱱᱮ ᱦᱟᱱᱛᱮ ᱠᱷᱚᱱ ᱠᱤᱪᱷᱩ ᱥᱩᱵᱤᱫᱟ ᱦᱚᱸ ᱵᱟᱝᱠᱚ ᱮᱢᱚᱜᱼᱟ ᱟᱨ ᱛᱟᱨᱯᱚᱨᱮ ᱱᱚᱜᱼᱚᱭ ᱱᱤᱡᱮ ᱛᱮᱦᱚᱸ ᱢᱟᱱᱮ ᱵᱟᱯᱮ ᱤᱭᱟᱹ ᱫᱟᱲᱮᱭᱟᱜᱼᱟ ᱟᱨ ᱪᱮᱫ ᱪᱚᱝ ᱚᱱᱟᱛᱮ ᱵᱟᱭᱨᱮ ᱯᱮ ᱪᱟᱞᱟᱜᱼᱟ ᱛᱟᱭᱛᱚ ᱟᱪᱪᱷᱟ ᱢᱟᱱᱮ ᱴᱟᱠᱟ ᱤᱱᱠᱟᱢ ᱞᱟᱹᱜᱤᱫᱛᱮ ᱛᱟᱭᱛᱚ ᱦᱩᱸ ᱦᱮᱸ ᱦᱮᱸ ᱟᱪᱪᱷᱟ ᱟᱪᱪᱷᱟ ᱴᱷᱤᱠ ᱟᱪᱷᱮ